ᱟᱞᱮ ᱟᱛᱳ ᱨᱮᱫᱚ ᱚᱱᱠᱟᱱ ᱜᱮ ᱡᱩᱣᱟᱹᱱ ᱠᱩᱲᱤᱼᱠᱚᱲᱟ ᱟᱹᱰᱤᱜᱮ ᱢᱮᱱᱟᱜ ᱠᱚᱣᱟ ᱩᱱᱠᱩ ᱫᱚ ᱦᱩᱱᱟᱹᱝ ᱢᱤᱢᱤᱫᱴᱟᱝ ᱱᱚᱠᱨᱤ ᱮᱢ ᱫᱚᱨᱠᱟᱨ ᱟᱨ ᱟᱫᱚᱢ ᱠᱚᱫᱚ ᱟᱹᱰᱤ ᱜᱮᱠᱚ ᱵᱟᱹᱲᱛᱤ ᱩᱛᱟᱹᱨᱚᱜ ᱠᱟᱱᱟ ᱵᱚᱭᱮᱥᱚᱜ ᱠᱚ ᱫᱩᱲᱩᱵᱚᱜ ᱮᱱᱟ ᱩᱱᱠᱩ ᱫᱚ ᱦᱩᱱᱟᱹᱝ ᱥᱚᱨᱠᱟᱨ ᱯᱟᱦᱴᱟ ᱥᱮᱫ ᱠᱷᱚᱱ ᱠᱤᱪᱷᱩ ᱨᱮᱦᱚᱸ ᱦᱟᱡᱟᱨ ᱴᱟᱠᱟ ᱠᱟᱛᱮ ᱯᱮᱱᱥᱚᱱ ᱮᱢ ᱫᱚᱨᱠᱟᱨ ᱪᱤᱠᱟᱹᱛᱮ ᱩᱱᱠᱩᱣᱟᱜ ᱫᱚ ᱫᱟᱲᱮ ᱦᱚᱸ ᱥᱮᱥᱚᱜ ᱠᱟᱱᱟ ᱟᱨ ᱯᱩᱭᱥᱟᱹ ᱴᱟᱠᱟ ᱦᱚᱸ ᱵᱟᱠᱚ ᱫᱚᱦᱚ ᱠᱟᱣᱱᱟ ᱟᱹᱠᱷᱤᱨ ᱫᱤᱱ ᱨᱮᱫᱚ ᱵᱟᱝ ᱫᱟᱲᱮᱜ ᱚᱠᱛᱚ ᱨᱮ ᱪᱮᱫ ᱠᱚ ᱪᱤᱠᱟᱹᱭᱟ ᱚᱠᱟ ᱨᱮᱠᱚ ᱧᱟᱢᱟ ᱜᱤᱫᱟᱹᱨᱼᱯᱤᱫᱟᱹᱨ ᱠᱚᱠᱚ ᱛᱟᱦᱮᱱ ᱨᱮᱥᱮ ᱜᱤᱫᱟᱹᱨᱼᱯᱤᱫᱟᱹᱨ ᱟᱠᱚᱣᱟ ᱜᱤᱫᱟᱹᱨᱼᱯᱤᱫᱟᱹᱨ ᱦᱚᱸᱛᱚ ᱵᱟᱹᱱᱩᱜ ᱠᱚᱣᱟ ᱠᱤᱪᱷᱩ ᱦᱩᱱᱟᱹᱝ ᱚᱱᱛᱮ ᱠᱷᱚᱱ ᱥᱚᱨᱠᱟᱨ ᱯᱟᱦᱴᱟ ᱥᱮᱱ ᱠᱚ ᱧᱟᱢ ᱞᱮᱠᱷᱟᱱ ᱤᱱᱟᱹ ᱠᱚᱛᱮ ᱠᱚ ᱟᱹᱥᱩᱞᱚᱜᱼᱟ ᱤᱱᱟᱹᱛᱮ ᱟᱠᱚᱣᱟᱜ ᱠᱷᱚᱨᱪᱟ ᱠᱚ ᱪᱟᱞᱟᱣᱟ ᱟᱨ ᱱᱤᱛᱚᱜ ᱵᱟᱹᱱᱩᱜ ᱠᱚ ᱨᱮᱫᱚ ᱪᱮᱫ ᱠᱚ ᱪᱤᱠᱟᱹᱭᱟ